ᱢᱟᱞᱫᱟ ᱨᱮᱭᱟᱜ ᱦᱚᱭ ᱫᱟᱜ ᱛᱮ ᱛᱮ ᱚᱲᱟᱜ ᱫᱩᱣᱟᱹᱨ ᱵᱟᱹᱲᱤᱡᱽ ᱠᱚᱜᱼᱟ ᱦᱚᱭ ᱫᱟᱜᱛᱮ ᱟᱫᱷᱚᱢ ᱚᱲᱟᱜ ᱨᱮᱭᱟᱜ ᱫᱚ ᱴᱤᱱ ᱴᱟᱹᱞᱤ ᱚᱴᱟᱝ ᱪᱟᱵᱟᱼᱟ ᱛᱟᱨᱯᱚᱨᱮ ᱚᱲᱟᱜ ᱨᱮ ᱫᱟᱜ ᱡᱚᱨᱚᱛᱮ ᱯᱮᱨᱮᱡᱚᱜᱼᱟ ᱛᱟᱨᱯᱚᱨᱮ ᱠᱟᱸᱛ ᱠᱚ ᱫᱷᱟᱥᱟᱣ ᱪᱟᱵᱟᱜᱼᱟ ᱟᱨ ᱥᱤᱛᱩᱝ ᱫᱤᱱ ᱫᱚ ᱟᱹᱰᱤ ᱠᱟᱡᱟᱠ ᱥᱤᱛᱩᱝᱟ ᱫᱟᱜ ᱨᱮᱭᱟᱜ ᱵᱮᱵᱚᱥᱛᱷᱟ ᱥᱮ ᱢᱚᱛᱚᱱ ᱵᱟᱝ ᱛᱮᱦᱮᱱᱟ ᱧᱩᱭ ᱞᱟᱹᱜᱤᱫ ᱫᱟᱜ ᱵᱟᱝ ᱧᱟᱢᱚᱜᱼᱟ ᱯᱩᱠᱷᱨᱤ ᱰᱟᱹᱰᱤᱠᱚ ᱢᱟᱨᱥᱟᱞ ᱠᱚ ᱟᱸᱡᱮᱫ ᱪᱟᱵᱟᱼᱟ

ᱚᱱᱠᱟ ᱧᱩᱭ ᱞᱟᱹᱜᱤᱫ ᱫᱟᱜ ᱵᱟᱝ ᱧᱟᱢᱚᱜᱼᱟ ᱟᱹᱰᱤ ᱚᱥᱩᱵᱤᱛᱟ ᱥᱤᱛᱩᱝ ᱫᱤᱱ ᱱᱤᱭᱟᱹ ᱢᱟᱞᱫᱟ ᱡᱮᱞᱟᱹ ᱨᱮᱭᱟ ᱯᱚᱨᱤᱥᱛᱤᱛᱤ ᱫᱚ ᱟᱨ ᱨᱮᱭᱟᱲ ᱫᱤᱱ ᱥᱚᱢᱚᱭ ᱢᱟ ᱟᱹᱰᱤ ᱨᱮᱭᱟᱲ ᱡᱮᱢᱚᱱ ᱟᱫᱷᱚᱢ ᱨᱮᱸᱜᱮᱡ ᱩᱨᱤᱡ ᱦᱚᱲᱟᱜ ᱨᱮᱭᱟᱲ ᱫᱤᱱ ᱩᱭᱩᱣᱟᱜ ᱵᱟᱝ ᱛᱟᱦᱮᱱᱟ ᱟᱹᱰᱤ ᱠᱚᱥᱴᱚᱛᱮ ᱨᱮᱭᱟᱲ ᱠᱚ ᱯᱟᱨᱚᱢᱟ ᱟᱨ ᱫᱟᱜ ᱫᱤᱱ ᱫᱚ ᱟᱹᱰᱤ ᱠᱟᱡᱟᱠᱮ ᱫᱟᱜᱟ ᱰᱩᱵᱟᱹᱜᱼᱟ ᱦᱚᱲᱟ ᱚᱲᱟᱜ ᱠᱚ ᱨᱟᱹᱯᱩᱫᱚᱜᱼᱟ ᱨᱟᱥᱛᱟ ᱜᱷᱟᱴ ᱮᱠᱮᱵᱟᱨᱮ ᱞᱚᱥᱚᱫ ᱪᱟᱵᱟᱜᱜᱼᱟ ᱚᱱᱠᱟ ᱯᱚᱨᱤᱥᱛᱤᱛᱤ ᱧᱮᱞᱚᱼᱟ ᱢᱟᱞᱫᱟ ᱨᱮᱭᱟᱜ ᱟᱨ ᱥᱤᱛᱩᱝ ᱫᱤᱱᱢᱟ ᱟᱹᱰᱤ ᱠᱟᱡᱟᱠᱮ ᱥᱤᱛᱩᱝ ᱥᱤᱛᱩᱝᱛᱮ ᱮᱠᱮᱵᱟᱨᱮ ᱡᱚᱛᱚ ᱫᱟᱨᱮ ᱠᱩ ᱫᱷᱩᱲᱤ ᱫᱷᱩᱲᱤ ᱫᱟᱨᱮ ᱠᱚ ᱜᱚᱡ ᱪᱟᱵᱟᱜᱼᱟ ᱫᱷᱩᱲᱤ ᱚᱴᱟᱝᱚᱜᱼᱟ ᱚᱱᱠᱟ ᱯᱚᱨᱤᱥᱛᱤᱛᱤ ᱧᱮᱞᱚᱼᱟ ᱟᱨ ᱛᱟᱯᱢᱟᱛᱨᱟ ᱦᱚᱸ ᱟᱹᱰᱤ ᱵᱟᱹᱲᱛᱤ ᱛᱟᱦᱮᱸ ᱞᱮᱱᱠᱷᱟᱡ ᱥᱤᱛᱩᱝ ᱨᱮᱭᱟᱜ

ᱜᱚᱡ ᱦᱚᱸ ᱠᱚ ᱜᱚᱡᱽ ᱫᱟᱲᱮᱭᱟᱜᱼᱟ ᱚᱱᱠᱟ ᱯᱚᱨᱤᱥᱛᱤᱛᱤ ᱢᱟᱞᱫᱟ ᱡᱮᱞᱟ ᱨᱮᱭᱟᱜ ᱫᱚ ᱧᱮᱞᱚᱜᱼᱟ ᱚᱱᱟᱜᱮ ᱢᱟᱞᱫᱟ ᱡᱮᱞᱟᱹ ᱨᱮᱭᱟᱜ ᱟᱯᱷᱟᱣᱟ ᱛᱤᱱᱟᱹᱜ ᱜᱟᱱ ᱤᱧ ᱵᱟᱰᱟᱭᱟ ᱚᱱᱟᱜᱮᱧ ᱞᱟᱹᱭ ᱟᱸᱡᱚᱢ ᱟᱵᱚᱱ ᱠᱟᱱᱟ ᱚᱸᱰᱮ ᱜᱮᱧ ᱤᱧᱟᱹᱜ ᱠᱟᱛᱷᱟᱫᱚᱧ ᱛᱷᱩᱠᱩᱢ ᱠᱟᱜ ᱠᱟᱱᱟ